ᱛᱚᱵᱮ ᱱᱚᱜᱼᱚᱭ ᱡᱮ ᱟᱵᱚᱣᱟᱜ ᱟᱪᱟᱨᱼᱵᱤᱪᱟᱹᱨ ᱠᱚ ᱱᱚᱜᱼᱚᱭ ᱡᱮ ᱛᱟᱵᱚᱱ ᱟᱵᱚᱨᱮᱱ ᱡᱮ ᱵᱟᱦᱨᱮ ᱨᱮᱱ ᱱᱤᱛᱳᱜ ᱵᱟᱦᱨᱮ ᱫᱤᱥᱚᱢ ᱨᱮᱱ ᱠᱚ ᱦᱮᱡ ᱞᱮᱱ ᱛᱟᱵᱚᱱ ᱠᱷᱟᱱ ᱱᱚᱣᱟ ᱫᱚ ᱵᱟᱦᱨᱮ ᱫᱤᱥᱚᱢ ᱨᱮᱫᱚ ᱱᱚᱣᱟ ᱟᱪᱟᱨ ᱵᱤᱪᱟᱹᱨ ᱱᱚᱣᱟ ᱥᱟᱞᱤᱥ ᱫᱚ ᱱᱚᱰᱮ ᱫᱚ ᱵᱟᱠᱚ ᱩᱯᱨᱩᱢ ᱫᱟᱲᱮᱭᱟᱜᱼᱟ ᱛᱟᱨ ᱢᱟᱱᱮ ᱱᱚᱣᱟ ᱟᱵᱚ ᱱᱤᱡᱮᱨ ᱱᱚᱣᱟ ᱜᱟᱶᱛᱟ ᱨᱮᱱ ᱠᱚ ᱛᱟᱦᱮᱸ ᱞᱮᱱ ᱛᱟᱵᱚᱱ ᱠᱷᱟᱱ ᱱᱩᱠᱩ ᱜᱮ ᱟᱵᱚᱣᱟᱜ ᱟᱪᱟᱨ ᱵᱤᱪᱟᱹᱨ ᱫᱚ ᱱᱩᱠᱩ ᱜᱮ ᱟᱵᱚ ᱫᱚᱠᱚ ᱠᱚᱨᱟᱣ ᱫᱟᱲᱮᱭ ᱛᱟᱵᱚᱱᱟ ᱛᱟᱨ ᱢᱟᱱᱮ ᱱᱩᱠᱩ ᱫᱚ ᱡᱟ ᱚᱱᱮ ᱵᱟᱦᱨᱮ ᱫᱤᱥᱚᱢ ᱨᱮᱱ ᱠᱚ ᱦᱮᱡ ᱞᱮᱱ ᱠᱷᱟᱱ ᱫᱚ ᱱᱩᱠᱩ ᱫᱚ ᱱᱚᱣᱟ ᱫᱚ ᱵᱟᱠᱚ ᱩᱯᱨᱩᱢ ᱫᱟᱲᱮᱭᱟᱜᱼᱟ ᱟᱫᱚ ᱚᱱᱟ ᱠᱟᱛᱮ ᱵᱚᱱ ᱢᱮᱱ ᱦᱚᱪᱚᱭᱮᱫᱟ ᱡᱮ ᱟᱵᱚ ᱱᱚᱣᱟ ᱫᱚᱠᱠᱷᱤᱱ ᱫᱤᱱᱟᱡᱽᱯᱩᱨ ᱨᱮᱱ ᱜᱮ ᱱᱚᱣᱟ ᱟᱵᱚᱨᱮᱱ ᱡᱮ ᱢᱟᱺᱡᱷᱤ ᱦᱟᱲᱟᱢ ᱢᱮᱱᱟᱭ ᱛᱟᱵᱚᱱ ᱵᱟ ᱢᱟᱺᱡᱷᱤ ᱜᱚᱢᱠᱮ ᱡᱮ ᱱᱩᱭᱜᱮ ᱟᱵᱚ ᱨᱮᱱᱮ ᱱᱚᱣᱟ ᱫᱚ ᱟᱵᱚᱣᱟᱜ ᱟᱛᱳ ᱨᱮᱜᱮ ᱱᱚᱣᱟ ᱟᱪᱟᱨ ᱵᱤᱪᱟᱹᱨ ᱫᱚᱭ ᱠᱚᱨᱟᱣ ᱩᱯᱨᱩᱢ ᱛᱟᱵᱚᱱᱟ ᱟᱫᱚ ᱵᱟᱦᱨᱮ ᱠᱷᱚᱱ ᱫᱚᱠᱚ ᱦᱮᱡ ᱞᱮᱱᱠᱷᱟᱱ ᱩᱱᱠᱩ ᱫᱚ ᱩᱱᱠᱩᱣᱟᱜ ᱡᱮ ᱱᱚᱜᱼᱚᱭ ᱟᱪᱟᱨ ᱵᱤᱪᱟᱹᱨ ᱫᱚ ᱩᱱᱟᱹᱜ ᱡᱷᱟᱹᱞ ᱠᱚᱨᱮᱱ ᱫᱚ ᱱᱚᱰᱮ ᱫᱚ ᱵᱟᱠᱚ ᱩᱯᱨᱩᱢ ᱫᱟᱲᱮ ᱛᱟᱵᱚᱱᱟ ᱟᱫᱚ ᱚᱱᱟ ᱛᱮᱜᱮ ᱟᱵᱚ ᱫᱚᱵᱚᱱ ᱢᱮᱱ ᱦᱚᱪᱚᱭᱮᱫᱟ ᱡᱮ ᱱᱚᱜᱼᱚᱭ ᱡᱮ ᱟᱵᱚ ᱫᱚᱠᱠᱷᱤᱱ ᱫᱤᱱᱟᱡᱽᱯᱩᱨ ᱨᱮᱱᱟᱜ ᱡᱮ ᱱᱚᱜᱼᱚᱭ ᱵᱚᱱ ᱢᱮᱱᱮᱫ ᱠᱟᱱ ᱡᱮ ᱱᱩᱠᱩ ᱜᱮ ᱟᱵᱚ ᱫᱚᱠᱠᱷᱤᱱ ᱫᱤᱱᱟᱡᱽᱯᱩᱨ ᱨᱮᱱ ᱡᱟᱦᱟᱸ ᱡᱮ ᱱᱚᱣᱟ ᱱᱚᱣᱟ ᱟᱛᱳ ᱨᱮᱱ ᱜᱟᱶᱛᱟ ᱠᱚ ᱢᱮᱱᱟᱜ ᱠᱚ ᱱᱩᱠᱩ ᱜᱮ ᱟᱵᱚᱣᱟᱜ ᱟᱪᱟᱨ ᱵᱤᱪᱟᱹᱨ ᱫᱚ ᱱᱩᱠᱩ ᱜᱮᱠᱚ ᱩᱯᱨᱩᱢ ᱛᱟᱵᱚᱱᱟ ᱟᱫᱚ ᱱᱚᱣᱟᱜᱮ ᱟᱵᱚ ᱫᱚᱵᱚᱱ ᱢᱮᱱ ᱦᱚᱪᱚᱭᱮᱫᱟ ᱟᱫᱚ ᱱᱚᱰᱮᱜᱮ ᱟᱵᱚ ᱫᱚ ᱠᱟᱛᱷᱟ ᱫᱚᱵᱚᱱ ᱢᱩᱪᱟᱹᱫ ᱮᱫᱟ